ᱚᱠᱚᱭᱮᱢ ᱞᱟᱹᱭᱮᱜᱼᱟ ᱦᱚᱸ ᱚᱸᱰᱮ ᱜᱮ ᱞᱟᱜᱟᱣ ᱠᱟᱱᱟ ᱦᱳᱭ ᱡᱷᱤᱡ ᱢᱮᱱᱟᱜᱼᱟ ᱛᱮᱦᱮᱧ ᱵᱟᱹᱥᱭᱟᱹᱢ ᱢᱚᱛᱞᱚᱵᱽ ᱟᱹᱭᱩᱵᱽ ᱥᱤᱸᱜᱟᱹᱲ ᱪᱷᱚ ᱵᱟᱡᱮ ᱫᱷᱟᱹᱵᱤᱡ ᱡᱷᱤᱡ ᱛᱟᱦᱮᱱᱟ ᱟᱫᱚ ᱪᱮᱫ ᱠᱚᱢ ᱦᱟᱛᱟᱣᱟ

ᱦᱚᱸ ᱟᱪᱪᱷᱟ ᱥᱳᱱᱟ ᱨᱮᱱᱟᱜ ᱯᱟᱜᱽᱨᱟ ᱥᱳᱱᱟ ᱨᱮᱱᱟᱜ ᱯᱟᱜᱽᱨᱟ ᱱᱟᱜ ᱦᱩᱭᱩᱜ ᱠᱟᱱᱟ ᱵᱟᱨᱚ ᱥᱚ ᱴᱟᱠᱟ ᱫᱟᱢ ᱟᱨ ᱢᱟᱞᱟ ᱫᱚ ᱦᱩᱭᱩᱜ ᱠᱟᱱᱟ ᱱᱟᱜ ᱯᱚᱱᱫᱽᱨᱚ ᱥᱚ ᱦᱳᱭ ᱢᱩᱫᱟᱹᱢ ᱠᱚᱫᱚ ᱚᱱᱟ ᱚᱱᱟ ᱠᱚᱨᱮᱱᱟᱜ ᱦᱚᱸ ᱤᱱᱠᱟᱹ ᱜᱮ ᱚᱱᱟ ᱢᱟᱱᱮ ᱳᱡᱳᱱ ᱦᱤᱥᱟᱹᱵᱽ ᱚᱱᱠᱟ ᱫᱟᱢᱚᱜᱼᱟ ᱱᱚᱣᱟ ᱥᱚᱱᱟ ᱟᱨ ᱨᱩᱯᱟᱹ ᱨᱮᱱᱟᱜ ᱫᱚ ᱡᱟᱦᱟᱸᱞᱮᱠᱟ ᱱᱟᱜ ᱳᱡᱳᱱ ᱨᱮ ᱨᱟᱠᱟᱵᱽᱼᱟ ᱚᱱᱠᱟ ᱦᱤᱥᱟᱹᱵᱽ ᱫᱟᱢ ᱮᱲᱮ ᱫᱚ ᱵᱟᱝᱜᱮ ᱡᱟᱦᱟᱸ ᱠᱚᱢ ᱫᱟᱢ ᱚᱱᱟ ᱫᱚ ᱠᱟᱹᱴᱤᱡ ᱢᱟᱱᱮ ᱯᱟᱛᱞᱟ ᱥᱟᱺᱦᱤᱡᱟᱜ ᱠᱟᱱᱟ ᱱᱟᱜ ᱰᱷᱮᱨ ᱦᱟᱢᱟᱞᱟᱜ ᱦᱚᱸ ᱵᱟᱝᱜᱮ ᱟᱨ ᱰᱷᱮᱨ ᱢᱚᱴᱟ ᱵᱟᱞᱟ ᱦᱚᱸ ᱵᱟᱝ ᱦᱳᱭ ᱳᱡᱳᱱ ᱦᱤᱥᱟᱹᱵᱽ

ᱟᱫᱚ ᱦᱟᱢᱟᱞ ᱦᱤᱥᱟᱹᱵᱽ ᱫᱚ ᱤᱱᱠᱟᱹ ᱱᱟᱜ ᱯᱟᱲᱟᱜᱼᱟ ᱪᱟᱨ ᱦᱟᱡᱟᱨ ᱜᱟᱱ ᱟᱫᱚ ᱦᱳᱭ ᱚᱠᱟᱞᱮᱠᱟ ᱳᱡᱳᱱ ᱦᱟᱸᱜ ᱨᱟᱠᱟᱵᱽ ᱠᱟᱱᱟ ᱚᱱᱟ ᱦᱤᱥᱟᱹᱵᱽ ᱮᱢᱚᱜᱼᱟ ᱥᱮ ᱦᱟᱸᱜ ᱛᱚ ᱦᱳᱭ ᱦᱚᱸ ᱦᱚᱸ ᱟᱹᱜᱩᱣᱟᱠᱟᱱᱟ ᱟᱹᱵᱤᱱ ᱦᱮᱡ ᱠᱟᱛᱮᱫ ᱱᱟᱜ ᱧᱮᱞ ᱵᱤᱱ ᱥᱮ